ᱦᱮᱸ ᱦᱮᱸ ᱩᱱᱤᱜᱮᱧ ᱡᱮᱱᱫᱟ ᱟᱫᱚ ᱟᱢᱫᱚ ᱚᱠᱚᱭᱪᱚ ᱚᱻ ᱪᱮᱫ ᱮᱢ ᱞᱟ ᱭ ᱦᱚᱪᱚᱭᱮᱫᱟ ᱟᱫᱚ ᱚᱻ ᱚᱱᱟ ᱱᱚᱶᱟ ᱯᱚᱥᱪᱤᱢ ᱵᱚᱝᱜᱚ ᱨᱮᱢᱟ ᱦᱚᱲ ᱠᱚᱢᱟ ᱥᱟᱱᱛᱟᱞ ᱠᱚᱢᱟ ᱵᱤᱨ ᱜᱟᱡᱟᱲ ᱨᱮᱜᱮ ᱠᱚ ᱛᱟᱦᱟᱱᱟ ᱛᱚ ᱟᱫᱚ ᱵᱮᱥ ᱵᱮᱥᱤᱨ ᱵᱷᱟᱜᱽ ᱜᱮ ᱵᱮᱥᱤᱨ ᱵᱷᱟᱜᱽ ᱦᱚᱲ ᱞᱮᱠᱟᱜᱮ ᱡᱮᱢᱚᱱ ᱵᱤᱨ ᱨᱮᱱᱟᱜ ᱨᱮᱦᱮᱫ ᱨᱟᱱ ᱛᱮᱜᱮᱠᱚ ᱵᱮᱥᱚᱜ ᱠᱟᱱᱟ ᱟ ᱰᱤᱜᱟᱱ ᱦᱚᱲᱜᱮ ᱚᱱᱟ ᱩᱠᱩ ᱩᱝᱠᱩ ᱥᱟᱱᱛᱟᱞ ᱦᱚᱲ ᱫᱚ ᱚᱱᱟ ᱨᱮᱦᱮᱫ ᱨᱟᱱ ᱨᱮᱜᱤ ᱵᱮᱥᱤ ᱯᱟ ᱛᱤᱭᱟ ᱣ ᱢᱮᱱᱟᱜ ᱛᱟᱠᱚᱣᱟ

ᱦᱮᱸ ᱨᱮᱦᱮᱫ ᱨᱟᱱᱦᱚᱸ ᱟᱨᱦᱚᱸ ᱮᱸ ᱪᱮᱫᱠᱚ ᱢᱮᱱᱟ ᱫᱟᱨᱮ ᱥᱟᱠᱟᱢ ᱟᱭᱢᱟ ᱫᱟᱨᱮ ᱥᱟᱠᱟᱢ ᱜᱮ ᱢᱮᱱᱟᱜ ᱟ ᱡᱟᱦᱟᱸ ᱢᱟᱱᱮ ᱦᱚᱲ ᱠᱚ ᱨᱩᱣᱟ ᱦᱟ ᱥᱩ ᱨᱮᱦᱚᱸ ᱢᱟᱱᱮ ᱞᱟᱜᱟᱣ ᱜᱮᱭᱟ ᱠᱚ ᱥᱮᱠᱚ ᱡᱚᱢ ᱜᱮᱭᱟ ᱚᱱᱟ ᱛᱮᱦᱚᱸ ᱠᱚ ᱴᱷᱤᱠᱚᱜ ᱜᱮᱭᱟ ᱚ ᱚᱱᱟᱫᱚ ᱧᱮᱞ ᱢᱮ ᱡᱟᱦᱟᱸᱭ ᱵᱤᱨ ᱟᱛᱳ ᱠᱚᱨᱮᱱ ᱛᱟᱦᱮᱱ ᱦᱚᱲ ᱫᱚ ᱡᱩᱫᱤ ᱟ ᱰᱤ ᱞᱟ ᱴᱩ ᱨᱳᱜᱽ ᱟᱡᱟᱨ ᱧᱟᱢ ᱞᱮᱢ ᱠᱷᱟᱱ ᱫᱚ ᱚᱵᱚᱥᱥᱚᱭ ᱦᱟᱸᱥᱯᱟᱛᱟᱞ ᱠᱚᱨᱮᱫᱚ ᱪᱟᱞᱟᱜ ᱦᱩᱭᱩᱜ ᱜᱮᱭᱟ ᱥᱮ ᱥᱮ ᱫᱮᱠᱷᱟᱜ ᱦᱩᱭᱩᱜ ᱜᱮᱭᱟ ᱚᱸᱰᱮ ᱪᱟᱞᱟᱣ ᱠᱟᱛᱮ ᱩᱱᱠᱩ ᱡᱟᱦᱟᱸᱭ ᱢᱟᱱᱮ ᱵᱮᱥᱤ ᱠᱷᱚᱨᱪᱚ ᱫᱚ ᱵᱟᱝ ᱦᱩᱭᱩᱜ ᱟ ᱱᱮᱛᱟᱨ ᱫᱚ ᱥᱚᱨᱠᱟᱨ ᱡᱟᱭ ᱱᱤᱭᱚᱢ ᱟᱠᱟᱫᱟ ᱤᱫᱤ ᱞᱮᱱ ᱠᱷᱟᱡ ᱜᱮ ᱧᱮᱞ ᱧᱮᱞ ᱞᱟᱦᱟ ᱢᱮᱭᱟᱠᱚ ᱪᱮᱠᱟ ᱢᱮᱭᱟ ᱠᱚ ᱟᱫᱚ ᱡᱩᱫᱤ ᱟ ᱰᱤ ᱞᱟ ᱴᱩ ᱨᱳᱜᱽ ᱟᱡᱟᱨ ᱧᱟᱢ ᱟᱠᱟᱫ ᱢᱮᱠᱷᱟᱱ ᱚᱱᱟ ᱦᱟᱸᱥᱯᱟᱛᱟᱞ ᱨᱮ ᱩᱱᱤ ᱡᱟᱦᱟᱸᱭ ᱦᱚᱲ ᱠᱚ ᱤᱫᱤᱭᱟᱠᱟᱫᱮᱭᱟ ᱚᱱᱟ ᱦᱟᱸᱥᱯᱟᱛᱟᱞ ᱠᱷᱚᱱ ᱡᱩᱫᱤ ᱵᱟᱝ ᱜᱟᱱᱚᱜ ᱟ ᱚᱯᱨᱮᱥᱚᱱ ᱠᱚ ᱛᱚᱵᱮ ᱚᱸᱰᱮᱱᱟᱜ ᱮᱢᱵᱩᱞᱮᱱᱥ ᱨᱮᱱᱟᱜ ᱥᱩᱡᱚᱜᱽ ᱥᱩᱵᱤᱫᱷᱟᱭ ᱮᱢ ᱟᱠᱟᱫᱟ ᱚᱸᱰᱮ ᱠᱷᱚᱱ ᱟᱨᱚ ᱞᱟ ᱴᱩ ᱵᱷᱟᱜᱮ ᱧᱚᱜ ᱦᱟᱸᱥᱯᱟᱛᱟᱞ ᱠᱚ ᱤᱫᱤᱭᱮᱭᱟ ᱡᱟᱦᱟᱸ ᱞᱮᱠᱟᱛᱮ ᱵᱚᱞᱮ ᱩᱱᱤᱭ ᱵᱟᱧᱪᱟᱜ ᱥᱮ ᱢᱚᱡᱚᱜ ᱚᱸᱰᱮᱜᱮ ᱟᱠᱚᱣᱟᱜ ᱠᱷᱚᱨᱪᱟ ᱛᱟᱜᱮ ᱢᱟᱱᱮ ᱜᱟ ᱰᱤ ᱵᱷᱟᱲᱟ ᱫᱚ ᱡᱚᱛᱚ ᱥᱚᱨᱠᱟᱨᱟᱜ ᱤᱭᱟ ᱨᱮ ᱯᱟᱲᱟᱜ ᱠᱟᱱᱟ ᱟᱸ ᱚᱸᱰᱮ ᱠᱚ ᱤᱫᱤ ᱠᱮᱫᱮᱜᱮ ᱚᱯᱨᱮᱥᱚᱱ ᱠᱚ ᱦᱩᱭᱩᱜ ᱟ ᱱᱟᱨᱥ ᱠᱚᱠᱚ ᱛᱟᱦᱮᱱᱟ ᱟᱭᱢᱟ ᱟᱭᱢᱟ ᱥᱚᱨᱠᱟᱨ ᱫᱚ ᱱᱩᱭ ᱦᱚᱲᱟᱜ ᱪᱤᱠᱤᱥᱥᱟ ᱠᱷᱟᱱ ᱛᱤᱨ ᱫᱚ ᱟᱭᱢᱟ ᱜᱮᱭ ᱞᱟᱦᱟ ᱟᱠᱟᱱᱟ ᱦᱮᱸ ᱦᱮᱸ ᱦᱮᱸ ᱦᱮᱸ ᱟᱨᱚ ᱱᱮᱛᱟᱨ ᱢᱟ ᱪᱮᱫ ᱟᱭᱢᱟ ᱪᱮᱫ ᱥᱟᱥᱛᱷᱚ ᱥᱟᱛᱷᱤ ᱠᱟᱨᱰ ᱠᱚ ᱢᱮᱱᱟᱜ ᱟ ᱚᱱᱟ ᱡᱩᱫᱤ ᱟ ᱰᱤ ᱟ ᱰᱤ ᱞᱟ ᱴᱩ ᱨᱳᱜᱽ ᱟᱡᱟᱨ ᱧᱟᱢ ᱢᱮᱭᱟ ᱚᱱᱟ ᱠᱟᱨᱰᱮᱢ ᱮᱢᱟᱠᱚ ᱠᱷᱟᱱ ᱜᱮᱥᱮ ᱢᱟᱱᱮ ᱪᱮᱫ ᱜᱮ ᱵᱟᱠᱚ ᱠᱷᱚᱭ ᱢᱮᱭᱟ ᱟᱢ ᱟᱱᱟ ᱠᱟᱨᱰ ᱧᱮᱞ ᱠᱟᱛᱮ ᱜᱮᱠᱚ ᱚᱯᱨᱮᱥᱚᱱ ᱠᱟᱢᱟ ᱥᱮ ᱨᱚᱜᱽ ᱟᱡᱟᱨ ᱨᱮᱱᱟᱜ ᱨᱟᱱ ᱡᱚᱛᱚ ᱠᱚ ᱮᱢᱟᱢᱟ ᱦᱩᱢ ᱴᱷᱤᱠ ᱜᱮᱭᱟ